ᱢᱮᱱ ᱜᱟᱱᱚᱜᱼᱟ ᱤᱧ ᱢᱚᱱᱡᱩᱛ ᱵᱷᱟᱹᱜᱤ ᱟᱨ ᱥᱟᱶᱟᱨᱟᱱ ᱡᱟᱱᱣᱟᱨ ᱡᱟᱦᱟᱸ ᱞᱮᱠᱟ ᱢᱮᱨᱚᱢ ᱠᱷᱟᱹᱥᱤ ᱠᱚ ᱦᱩᱭᱮᱱᱟ ᱟᱨ ᱵᱟᱝ ᱵᱤᱫᱮᱥᱤ ᱥᱤᱢ ᱡᱟᱦᱟᱸ ᱞᱮᱠᱟ ᱯᱳᱞᱴᱨᱤ ᱜᱮ ᱦᱩᱭᱱᱟ ᱟᱨ ᱵᱟᱝᱠᱷᱟᱱ ᱥᱩᱠᱨᱤ ᱦᱩᱭᱱᱟ ᱰᱟᱝᱨᱤ ᱦᱩᱭᱱᱟ ᱩᱱᱠᱩ ᱫᱚ ᱧᱮᱞ ᱜᱟᱱᱚᱜᱼᱟ ᱵᱟᱠᱷᱟᱱ ᱢᱮᱱ ᱜᱟᱱᱚᱜᱼᱟ ᱡᱩᱫᱤ ᱟᱵᱚ ᱢᱮᱱ ᱛᱮᱵᱚᱱ ᱜᱟᱞᱚᱪ ᱟᱵᱚᱱ ᱮᱱᱠᱷᱟᱱ ᱠᱷᱟᱹᱥᱤ ᱡᱩᱫᱤ ᱵᱚᱱ ᱞᱟᱹᱭᱟ ᱮᱱᱠᱷᱟᱱ ᱫᱚ ᱪᱤᱠᱟᱹᱲ ᱥᱟᱶᱟᱨ ᱦᱚᱲᱢᱚ ᱧᱮᱞᱛᱮ ᱵᱟᱪᱷᱟᱣ ᱮᱭᱟᱵᱚᱱ ᱟᱨ ᱢᱮᱨᱚᱢ ᱮᱸᱜᱟ ᱡᱩᱫᱤ ᱵᱚᱱ ᱵᱟᱪᱷᱟᱣ ᱮᱭᱟᱵᱚᱱ ᱮᱸᱰᱮᱠᱷᱟᱱ ᱫᱚ ᱢᱮᱱ ᱜᱟᱱᱚᱜᱼᱟ ᱢᱮᱨᱚᱢ ᱯᱟᱹᱴᱷᱤ ᱫᱚ ᱡᱮᱞᱮᱧᱮ ᱛᱟᱦᱮᱱ ᱢᱟᱭ ᱪᱤᱠᱟᱹᱲᱮ ᱛᱟᱦᱮᱱ ᱢᱟᱭ ᱦᱚᱲᱢᱚ ᱜᱩᱞᱟᱹᱰ ᱛᱟᱦᱮᱱ ᱢᱟ ᱡᱮᱢᱚᱱ ᱧᱮᱞᱛᱮ ᱪᱮᱦᱨᱟᱭ ᱧᱮᱞᱚᱜ ᱢᱟᱭ ᱞᱩᱛᱩᱨ ᱠᱚ ᱡᱮᱢᱚᱱ ᱥᱮᱬᱟ ᱧᱮᱞᱚᱜ ᱢᱟ ᱟᱨ ᱡᱩᱫᱤ ᱮᱴᱟᱜ ᱩᱱᱤ ᱵᱚᱫᱚᱞᱛᱮ ᱧᱮᱞᱮᱭᱟᱵᱚᱱ ᱡᱟᱦᱟᱸ ᱞᱮᱠᱟ ᱯᱳᱞᱴᱨᱤ ᱥᱤᱢ ᱠᱚ ᱡᱚᱢ ᱵᱮᱥ ᱠᱚ ᱧᱟᱢ ᱢᱟᱠᱚ ᱡᱮᱢᱚᱱ ᱦᱚᱲᱢᱚ ᱵᱮᱥ ᱵᱮᱱᱟᱜ ᱛᱟᱠᱚᱢᱟ ᱳᱡᱚᱱ ᱨᱮ ᱰᱷᱮᱨ ᱦᱩᱭᱩᱜ ᱢᱟ ᱚᱱᱟ ᱵᱟᱵᱚᱫ ᱛᱮᱦᱚᱸ ᱢᱮᱱ ᱜᱟᱱᱚᱜᱼᱟ ᱡᱮ ᱢᱤᱫᱴᱤᱡ ᱜᱮ ᱠᱚᱢᱥᱮ ᱠᱚᱢ ᱵᱟᱨ ᱠᱮᱡᱤ ᱠᱷᱚᱱ ᱯᱮ ᱠᱮᱡᱤ ᱫᱷᱟᱹᱵᱤᱡ ᱦᱩᱭᱩᱜ ᱢᱟᱭ ᱚᱱᱠᱟᱱ ᱠᱚᱵᱚᱱ ᱵᱟᱪᱷᱟᱣ ᱠᱚᱣᱟᱵᱚᱱ ᱟᱨ ᱡᱩᱫᱤ ᱚᱱᱟ ᱨᱮᱵᱚᱱ ᱢᱮᱱᱟᱵᱚᱱ ᱡᱟᱦᱟᱸᱭ ᱴᱷᱮᱱ ᱠᱷᱚᱱ ᱥᱚᱞᱦᱟᱢ ᱦᱟᱛᱟᱣᱟ ᱮᱱᱠᱷᱟᱱ ᱚᱱᱟᱦᱚᱸ ᱥᱚᱞᱦᱟ ᱦᱟᱛᱟᱣ ᱞᱟᱹᱜᱤᱫᱛᱮ ᱚᱱᱟ ᱵᱟᱵᱚᱫ ᱛᱮ ᱜᱟᱞᱚᱪ ᱫᱚᱨᱠᱟᱨ ᱵᱮᱥ ᱢᱮᱱ ᱡᱟᱦᱟᱸᱭ ᱵᱟᱲᱟᱭᱟᱭ ᱩᱱᱤ ᱥᱟᱞᱟᱜ ᱜᱟᱞᱚᱪ ᱫᱚᱨᱠᱟᱨ ᱡᱟᱦᱟᱸ ᱞᱮᱠᱟ ᱡᱩᱫᱤᱵᱚᱱ ᱢᱮᱱ ᱠᱟᱱᱟ ᱵᱚᱱ ᱰᱟᱝᱨᱤ ᱠᱤᱨᱤᱧᱼᱟᱹᱠᱷᱨᱤᱧ ᱨᱮ ᱮᱱᱠᱷᱟᱱ ᱫᱚ ᱱᱮᱛᱟᱨ ᱫᱚ ᱚᱥᱴᱨᱮᱞᱤᱭᱟ ᱵᱟᱞᱟ ᱦᱮᱡ ᱠᱟᱱᱟ ᱠᱚ ᱩᱱᱠᱩ ᱫᱚ ᱵᱷᱮᱠᱥᱤᱱ ᱵᱟᱞᱟ ᱠᱟᱱᱟ ᱠᱚ ᱱᱟᱯᱟᱭ ᱠᱚ ᱧᱮᱞᱚᱜ ᱟᱠᱚ ᱢᱮᱱᱠᱷᱟᱱ ᱟᱵᱚ ᱫᱮᱥᱤ ᱞᱮᱠᱟ ᱫᱚ ᱵᱟᱠᱚ ᱜᱩᱱ ᱫᱟᱲᱮᱭᱟ ᱠᱚᱣᱟ ᱢᱮᱱᱠᱷᱟᱱ ᱱᱤᱛᱚᱜ ᱫᱚ ᱩᱱᱠᱩ ᱜᱮᱠᱚ ᱫᱚᱦᱚᱭᱮᱫ ᱠᱚᱣᱟ ᱠᱚ ᱵᱟᱹᱲᱛᱤ ᱠᱟᱛᱮᱫ ᱫᱚ ᱪᱤᱠᱟᱹᱛᱮ ᱵᱷᱮᱠᱥᱤᱱ ᱮᱢ ᱠᱟᱛᱮᱫ ᱠᱚ ᱦᱚᱯᱚᱱ ᱦᱚᱪᱚᱭᱮᱫ ᱠᱚᱣᱟ ᱠᱚ ᱢᱟᱲᱟᱝ ᱫᱚ ᱵᱷᱮᱠᱥᱤᱱ ᱥᱤᱥᱴᱮᱢ ᱵᱟᱭ ᱛᱟᱦᱮᱸ ᱠᱟᱱᱟ ᱢᱮᱱᱠᱷᱟᱱ ᱢᱮᱱᱫᱚ ᱱᱤᱛᱚᱜ ᱜᱟᱱᱚᱜᱼᱟ ᱡᱟᱦᱟᱸᱜᱮ ᱵᱮᱥ ᱧᱮᱞᱚᱜᱼᱟ ᱪᱤᱠᱟᱹᱲ ᱧᱮᱞᱚᱜᱼᱟ ᱢᱮᱸᱫ ᱨᱮ ᱱᱚᱡᱚᱨ ᱞᱮᱠᱟ ᱵᱩᱡᱷᱟᱹᱜᱼᱟ ᱱᱚᱡᱚᱨ ᱞᱟᱜᱟᱣ ᱞᱮᱠᱷᱟᱡ ᱚᱱᱟᱜᱮ ᱵᱮᱥ ᱵᱚ ᱢᱚᱱᱮᱭᱟ ᱟᱵᱚ ᱟᱨ ᱵᱷᱟᱹᱜᱤ ᱢᱮᱱᱫᱚ ᱡᱟᱦᱟᱸᱞᱮᱠᱟ ᱮᱦᱚᱵ ᱨᱮ ᱞᱟᱹᱭᱚᱜ ᱠᱟᱱᱟ ᱡᱮ ᱢᱮᱨᱚᱢ ᱡᱩᱫᱤ ᱵᱚᱱ ᱵᱮᱵᱽᱥᱟᱭᱟᱵᱚᱱ ᱮᱱᱠᱷᱟᱱ ᱫᱚ ᱢᱮᱨᱚᱢ ᱦᱚᱯᱚᱱ ᱫᱚ ᱡᱮᱢᱚᱱ ᱞᱩᱛᱩᱨ ᱠᱚᱛᱟᱭ ᱡᱷᱟᱹᱞ ᱛᱟᱦᱮᱱ ᱢᱟ ᱟᱨ ᱡᱮᱞᱮᱧᱮ ᱛᱟᱦᱮᱱ ᱢᱟᱭ ᱟᱨ ᱥᱩᱠᱨᱤ ᱡᱩᱫᱤᱵᱚᱱ ᱵᱮᱵᱽᱥᱟᱭᱟᱵᱚᱱ ᱞᱟᱯᱷᱚᱨ ᱞᱩᱛᱩᱨᱮ ᱛᱟᱦᱮᱱ ᱢᱟᱭ ᱭᱟ ᱯᱷᱤᱨ ᱚᱱᱟ ᱪᱮᱫ ᱠᱚ ᱞᱟᱹᱭᱟᱠᱚ ᱡᱤᱞᱤᱧᱮ ᱛᱟᱦᱮᱱ ᱢᱟᱭ ᱟᱨ ᱫᱮᱥᱤ ᱥᱩᱠᱨᱤ ᱦᱩᱭᱩᱜ ᱢᱟᱭ ᱯᱳᱞᱴᱨᱤ ᱟᱞᱚᱭ ᱦᱩᱭᱩᱜ ᱢᱟᱭ ᱡᱷᱟᱹᱞ ᱢᱚᱪᱟ ᱦᱩᱭᱩᱜ ᱢᱟᱭ ᱢᱟᱱᱮ ᱠᱮᱴᱮᱡ ᱦᱩᱭᱩᱜ ᱢᱟᱭ ᱵᱟᱠᱷᱟᱱ ᱫᱚ ᱱᱮᱛᱟᱨ ᱫᱚ ᱟᱹᱰᱤᱜᱟᱱ ᱯᱳᱞᱴᱨᱤ ᱥᱩᱠᱨᱤ ᱦᱚᱸᱠᱚ ᱛᱟᱦᱮᱱ ᱠᱟᱱᱟ ᱠᱚ ᱡᱟᱦᱟᱸ ᱫᱚ ᱞᱚᱝ ᱴᱩᱨ ᱡᱟᱦᱟᱸ ᱵᱮᱵᱽᱥᱟ ᱞᱟᱹᱜᱤᱫ ᱛᱮᱫᱚ ᱴᱮᱠᱟᱣ ᱵᱟᱹᱱᱩᱜ ᱠᱚᱣᱟ ᱚᱱᱠᱟᱜᱮ ᱢᱮᱨᱚᱢ ᱠᱷᱟᱹᱥᱤ ᱠᱚᱦᱚᱸ ᱡᱷᱟᱹᱞ ᱠᱮᱴᱮᱡ ᱢᱚᱴᱟ ᱛᱟᱜᱽᱲᱟ ᱩᱥᱩᱞ ᱥᱟᱹᱦᱤᱡ ᱡᱮᱢᱚᱱ ᱡᱟᱛᱮ ᱠᱚ ᱦᱩᱭᱩᱜ ᱢᱟᱠᱚ ᱚᱱᱠᱟ ᱠᱚ ᱵᱟᱪᱷᱟᱣ ᱠᱚᱣᱟ ᱵᱚᱱ ᱟᱨ ᱪᱤᱱᱦᱟᱹᱣ ᱢᱮᱱᱫᱚ ᱱᱟᱜᱷ ᱵᱤᱥᱮᱥ ᱠᱟᱨᱛᱮ ᱥᱩᱠᱨᱤ ᱵᱚᱱ ᱧᱮᱞᱮᱭᱟ ᱵᱟᱠᱷᱟᱱ ᱢᱮᱨᱚᱢ ᱵᱚᱱ ᱧᱮᱞ ᱞᱮᱠᱷᱟᱱ ᱩᱱᱤ ᱫᱚ ᱞᱩᱛᱩᱨ ᱨᱮᱜᱮ ᱵᱚᱱ ᱪᱤᱱᱦᱟᱹᱣ ᱮᱭᱟ ᱵᱚᱱ ᱟᱨ ᱥᱤᱢ ᱡᱩᱫᱤ ᱵᱚᱱ ᱧᱮᱞᱮᱭᱟ ᱥᱤᱢ ᱫᱚ ᱠᱮᱴᱮᱡ ᱳᱡᱚᱱ ᱚᱱᱟ ᱦᱤᱥᱟᱹᱵ ᱵᱚᱱ ᱧᱮᱞᱮᱭᱟᱵᱚᱱ ᱟᱨ ᱜᱟᱹᱭ ᱰᱟᱝᱨᱤ ᱡᱩᱫᱤ ᱵᱚᱱ ᱧᱮᱞᱮᱭᱟ ᱵᱚᱱ ᱩᱱᱠᱩ ᱦᱚᱸ ᱞᱩᱛᱩᱨ ᱧᱮᱞ ᱠᱟᱛᱮᱫ ᱜᱮ